ᱟᱞᱮᱭᱟᱜ ᱯᱩᱨᱵᱤ ᱥᱤᱝᱵᱷᱩᱢ ᱦᱚᱱᱚᱛ ᱨᱮ ᱛᱮᱦᱮᱧ ᱱᱚᱸᱰᱮ ᱫᱚ ᱟᱹᱰᱤ ᱠᱤᱪᱪᱷᱩ ᱜᱮᱞᱮ ᱪᱟᱥᱟ ᱡᱮᱢᱚᱱ ᱦᱩᱭᱱᱟ ᱦᱳᱲᱳ ᱜᱚᱦᱩᱢ ᱥᱚᱵᱽᱡᱤ ᱠᱚ ᱚᱱᱟ ᱠᱚ ᱟᱨᱦᱚᱸ ᱢᱮᱱᱟᱜᱼᱟ ᱡᱮ ᱟᱹᱰᱤ ᱠᱤᱪᱷᱩᱞᱮ ᱪᱟᱥᱟ ᱟᱨ ᱛᱮᱦᱮᱧ ᱫᱚ ᱟᱞᱮ ᱱᱚᱸᱰᱮ ᱪᱟᱥ ᱨᱮᱱᱟᱜ ᱟᱹᱰᱤᱜᱮ ᱥᱩᱵᱤᱫᱷᱟ ᱢᱮᱱᱟᱜᱼᱟ ᱚᱱᱟ ᱢᱮᱱᱛᱮ ᱟᱞᱮ ᱱᱚᱸᱰᱮ ᱛᱮᱦᱮᱧ ᱞᱮ ᱛᱟᱦᱮᱸ ᱫᱟᱲᱮᱭᱟᱜ ᱠᱟᱱᱟ ᱟᱨ ᱪᱟᱥ ᱠᱚᱦᱚᱸ ᱟᱹᱰᱤ ᱱᱟᱯᱟᱭ ᱜᱮ ᱦᱩᱭᱩᱜᱼᱟ ᱚᱱᱟ ᱤᱭᱟᱹ ᱠᱟᱛᱮᱫ ᱜᱮᱞᱮ ᱟᱞᱮᱞᱮ ᱛᱟᱦᱮᱸ ᱫᱟᱲᱮᱭᱟᱜ ᱠᱟᱱᱟ ᱱᱚᱸᱰᱮ ᱫᱚ ᱫᱟᱜ ᱠᱚᱨᱮᱱᱟᱜ ᱦᱚᱸ ᱚᱥᱩᱵᱤᱫᱟ ᱠᱚ ᱵᱟᱭ ᱦᱩᱭᱩᱜᱼᱟ ᱚᱱᱟ ᱠᱷᱟᱹᱛᱤᱨ ᱜᱮ ᱱᱚᱸᱰᱮ ᱪᱟᱥ ᱠᱚ ᱦᱩᱭᱩᱜᱼᱟ ᱡᱮᱢᱚᱱ ᱦᱩᱭᱱᱟ ᱦᱳᱲᱳ ᱜᱩᱦᱩᱢ ᱛᱤᱥᱤ ᱟᱨᱦᱚᱸ ᱥᱚᱵᱽᱡᱤ ᱠᱚᱦᱚᱞᱮ ᱪᱟᱥ ᱜᱮᱭᱟ ᱚᱱᱟ ᱠᱷᱟᱹᱛᱤᱨᱛᱮ ᱟᱹᱰᱤ ᱜᱟᱱᱞᱮ ᱪᱟᱥ ᱫᱟᱲᱮᱭᱟᱜᱼᱟ ᱫᱟᱜ ᱠᱚᱨᱮᱱᱟᱜ ᱚᱥᱩᱵᱤᱫᱟ ᱫᱟᱜ ᱠᱚ ᱵᱟᱝ ᱤᱫᱤ ᱠᱟᱛᱮᱫ ᱜᱮ ᱱᱚᱣᱟ ᱠᱚᱫᱚ ᱦᱩᱭ ᱫᱲᱟᱭᱟᱜ ᱠᱟᱱᱟ ᱚᱱᱟ ᱠᱷᱟᱹᱛᱤᱨ ᱜᱮ ᱟᱞᱮᱞᱮ ᱪᱟᱥ ᱫᱟᱲᱮᱭᱟᱜ ᱠᱟᱱᱟ ᱚᱱᱟ ᱠᱷᱟᱹᱛᱤᱨ ᱟᱞᱮ ᱟᱹᱰᱤ ᱜᱟᱱᱞᱮ ᱩᱭᱦᱟᱹᱨᱮᱫᱟ ᱡᱮ ᱵᱟᱝ ᱠᱤ ᱟᱨᱦᱚᱸ ᱮᱴᱟᱜᱟᱜ ᱠᱚᱦᱚᱸ ᱪᱟᱥ ᱜᱟᱱᱚᱜ ᱜᱮᱭᱟ ᱱᱚᱸᱰᱮ ᱫᱚ ᱥᱚᱵᱽᱡᱤ ᱠᱚ ᱦᱩᱭᱱᱟ ᱜᱩᱦᱩᱢ ᱠᱚ ᱛᱤᱥᱤ ᱠᱚᱦᱚᱸ ᱟᱹᱰᱤ ᱜᱟᱱᱞᱮ ᱪᱟᱥᱟ ᱚᱱᱟ ᱠᱷᱟᱹᱛᱤᱨᱛᱮ ᱟᱞᱮ ᱛᱮᱦᱮᱧ ᱱᱩᱱᱟᱹᱜ ᱦᱟᱹᱨᱤᱡ ᱞᱮ ᱪᱟᱥ ᱫᱟᱲᱮᱭᱟᱜ ᱠᱟᱱᱟ ᱟᱨ ᱵᱟᱝᱢᱟ ᱱᱚᱣᱟ ᱛᱮᱦᱮᱧ ᱚᱥᱩᱵᱤᱫᱷᱟ ᱠᱚ ᱵᱟᱝ ᱤᱫᱤ ᱠᱟᱛᱮᱫ ᱜᱮ ᱟᱞᱮ ᱱᱚᱸᱰᱮᱞᱮ ᱪᱟᱥᱵᱟᱥ ᱫᱟᱲᱮᱭᱟᱜ ᱠᱟᱱᱟ ᱱᱚᱣᱟ ᱯᱩᱨᱵᱤ ᱥᱤᱝᱵᱷᱩᱢ ᱦᱚᱱᱚᱛ ᱨᱮᱫᱚ ᱟᱹᱰᱤᱜᱮ ᱥᱩᱵᱤᱫᱷᱟ ᱡᱚᱱᱚᱠ ᱢᱮᱱᱟᱜᱼᱟ ᱡᱟᱦᱟᱸ ᱨᱮᱫᱚ ᱟᱹᱰᱤ ᱦᱚᱲ ᱟᱹᱰᱤ ᱨᱚᱠᱚᱢ ᱥᱤᱛᱩᱝ ᱦᱳᱲᱳ ᱦᱚᱸᱠᱚ ᱪᱟᱥᱟ ᱟᱨ ᱱᱚᱛᱮ ᱡᱟᱹᱯᱩᱫ ᱦᱩᱲᱩ ᱦᱚᱸᱠᱚ ᱪᱟᱥᱟ ᱚᱱᱟ ᱠᱷᱟᱹᱛᱤᱨ ᱵᱟᱱᱟᱨ ᱦᱳᱲᱳ ᱜᱮᱞᱮ ᱪᱟᱥᱟ ᱟᱨ ᱦᱳᱲᱳ ᱠᱚᱫᱚ ᱟᱹᱰᱤᱜᱮ ᱦᱩᱭᱮᱱ ᱞᱮ ᱪᱟᱥᱟ ᱡᱚᱛᱚ ᱦᱚᱲ ᱞᱮᱠᱟᱜᱮ ᱱᱚᱛᱮ ᱫᱚ ᱟᱨ ᱯᱩᱨᱵᱤ ᱥᱤᱝᱵᱷᱩᱢ ᱦᱚᱱᱚᱛ ᱨᱮ ᱦᱩᱲᱩ ᱠᱚᱫᱚ ᱟᱹᱰᱤ ᱥᱚᱠᱛᱚ ᱜᱮᱞᱮ ᱪᱟᱥᱟ ᱥᱟᱶᱛᱮ ᱥᱟᱶᱛᱮ ᱛᱤᱥᱤ ᱜᱩᱦᱩᱢ ᱥᱚᱵᱽᱡᱤ ᱚᱱᱟ ᱠᱚᱦᱚᱞᱮ ᱪᱟᱥ ᱛᱟᱨᱟᱭ ᱜᱮᱭᱟ ᱚᱱᱟ ᱫᱚ ᱟᱞᱮ ᱫᱚ ᱥᱤᱡᱤᱱ ᱦᱤᱥᱟᱹᱵ ᱛᱮᱜᱮᱞᱮ ᱪᱟᱥᱟ ᱚᱱᱟ ᱠᱷᱟᱹᱛᱤᱨᱛᱮ ᱟᱞᱮ ᱛᱮᱦᱮᱧ ᱟᱞᱮ ᱟᱹᱰᱤ ᱜᱟᱱᱞᱮ ᱰᱮᱵᱷᱮᱞᱚᱯ ᱫᱟᱲᱮᱭᱟᱠᱟᱱ ᱡᱮ ᱪᱟᱥᱵᱟᱥ ᱠᱚ ᱵᱷᱟᱹᱜᱤ ᱪᱮᱦᱨᱟ ᱦᱩᱭᱩᱜ ᱠᱟᱨᱚᱱ ᱛᱮᱜᱮ ᱯᱟᱞᱮ ᱛᱮᱦᱮᱧ ᱞᱮ ᱪᱟᱥᱮᱫᱼᱟ ᱫᱟᱜ ᱠᱚᱨᱮᱱᱟᱜ ᱚᱥᱩᱵᱤᱫᱟ ᱠᱚ ᱵᱟᱝ ᱤᱫᱤ ᱠᱟᱛᱮᱫ ᱜᱮ ᱪᱟᱥ ᱫᱚ ᱦᱩᱭᱩᱜ ᱠᱟᱱᱟ ᱚᱱᱟ ᱠᱷᱟᱹᱛᱤᱨᱜᱮ ᱟᱞᱮ ᱛᱮᱦᱮᱧ ᱱᱩᱱᱟᱹᱜ ᱠᱤᱪᱷᱩ ᱞᱮ ᱠᱚᱨᱟᱣ ᱫᱟᱲᱮᱭᱟᱜ ᱠᱟᱱᱟ ᱱᱚᱛᱮ ᱫᱚ ᱫᱟᱜ ᱠᱚᱨᱮᱱᱟᱜ ᱦᱚᱸ ᱚᱥᱩᱵᱤᱫᱷᱟ ᱵᱟᱝ ᱤᱫᱤ ᱠᱟᱛᱮᱫ ᱜᱮ ᱪᱟᱥ ᱠᱚᱫᱚ ᱦᱩᱭᱩᱜᱼᱟ